ᱢᱮᱱᱫᱟᱹᱧ ᱪᱮᱫ ᱰᱟᱭᱵᱷᱟᱨ ᱫᱟᱫᱟ ᱤᱧᱡᱮ ᱱᱤᱭᱟᱹ ᱡᱟᱭᱜᱟ ᱛᱤᱧ ᱪᱟᱞᱟᱜᱼᱟ ᱛᱚ ᱛᱤᱱᱟᱹᱜ ᱜᱟᱱ ᱴᱟᱭᱤᱢ ᱞᱟᱜᱟᱜᱼᱟ ᱚᱱᱟᱜᱤᱧ ᱠᱩᱞᱤᱭᱮᱫ ᱢᱮᱭᱟ ᱟᱨ ᱤᱧ ᱢᱮᱱ ᱦᱚᱪᱚᱭᱮᱫᱟ ᱡᱮ ᱢᱟᱱᱮ ᱤᱧ ᱡᱮ ᱱᱚᱜᱼᱚᱸᱭ ᱢᱟᱱᱮ ᱱᱚᱱᱛᱮ ᱪᱟᱞᱟᱜ ᱤᱧ ᱢᱮᱱᱫᱟ ᱛᱚ ᱛᱚ ᱚᱱᱟᱜᱮ ᱰᱟᱦᱟᱨ ᱡᱩᱫᱤ ᱥᱩᱨ ᱥᱩᱯᱩᱨ ᱛᱟᱦᱮᱱ ᱠᱷᱟᱱ ᱢᱟᱱᱮ ᱥᱚᱨᱴ ᱠᱟᱨᱴ ᱰᱟᱦᱟᱨ ᱡᱟᱦᱟᱸ ᱫᱚ ᱩᱥᱟᱹᱨᱟ ᱤᱧ ᱚᱱᱟ ᱰᱟᱦᱟᱨ ᱤᱧ ᱯᱟᱸᱡᱟ ᱫᱟᱲᱮᱭᱟᱜᱼᱟ ᱛᱚ ᱚᱱᱟ ᱰᱟᱦᱟᱨ ᱞᱮᱠᱟᱛᱮ ᱡᱚᱫᱤᱧ ᱪᱟᱞᱟᱣ ᱞᱮᱱᱠᱷᱟᱱ ᱛᱚ ᱟᱹᱰᱤᱜᱮ ᱵᱮᱥ ᱠᱚᱜᱼᱟ ᱛᱚ ᱛᱤᱱᱟᱹᱜ ᱱᱤᱭᱟᱹ ᱰᱟᱦᱟᱨ ᱛᱤᱱᱟᱹᱜ ᱴᱟᱭᱤᱢ ᱞᱟᱜᱟᱣ ᱫᱟᱲᱮᱭᱟᱜᱼᱟ ᱛᱷᱚᱲᱟ ᱤᱧᱟᱹᱜ ᱢᱟᱱᱮ ᱩᱥᱟᱹᱨᱟ ᱢᱮᱱᱟᱜ ᱛᱤᱧᱟ ᱛᱚ ᱚᱱᱟ ᱠᱷᱟᱹᱛᱤᱨ ᱛᱮᱧ ᱢᱮᱱᱮᱫᱼᱟ ᱡᱮ ᱤᱧ ᱡᱚᱫᱤ ᱱᱤᱭᱟᱹ ᱰᱟᱦᱟᱨ ᱛᱤᱧ ᱪᱟᱞᱟᱣ ᱞᱮᱱᱠᱷᱟᱡ ᱛᱤᱱᱟᱹᱜ ᱴᱟᱭᱤᱢ ᱞᱟᱜᱟᱜᱼᱟ ᱟᱨ ᱡᱟᱦᱟᱸ ᱥᱩᱨ ᱥᱩᱯᱩᱨ ᱰᱟᱦᱟᱨ ᱢᱮᱱᱟᱜ ᱠᱟᱜᱼᱟ ᱛᱚ ᱡᱚᱫᱤ ᱤᱧ ᱟᱢᱟᱜ ᱠᱳᱱᱳ ᱚᱥᱩᱵᱤᱫᱷᱟ ᱵᱟᱝ ᱦᱩᱭᱩᱜᱼᱟ ᱛᱚ ᱤᱧ ᱢᱮᱱ ᱦᱚᱪᱚᱭᱮᱫᱟ ᱡᱮ ᱡᱟᱦᱟᱸ ᱥᱩᱨᱼᱥᱩᱯᱩᱨ ᱰᱟᱦᱟᱨ ᱛᱚ ᱚᱱᱟ ᱰᱟᱦᱟᱨ ᱢᱟᱱᱮ ᱚᱱᱟ ᱰᱟᱦᱟᱨ ᱛᱮ ᱯᱟᱸᱡᱟ ᱤᱧ ᱯᱟᱸᱡᱟ ᱤᱫᱤ ᱦᱩᱭᱩᱜ ᱠᱟᱱᱟ ᱛᱚ ᱰᱟᱭᱵᱷᱟᱨ ᱫᱟᱫᱟ ᱤᱧᱤᱧ ᱢᱮᱱᱮᱫᱼᱟ ᱪᱮᱫ ᱟᱢᱟᱜ ᱡᱚᱫᱤ ᱠᱳᱱᱳ ᱯᱨᱚᱵᱞᱮᱢ ᱵᱟᱝ ᱛᱟᱦᱮᱱ ᱠᱟᱱ ᱠᱷᱟᱡ ᱛᱟᱦᱚᱞᱮ ᱤᱧ ᱡᱟᱦᱟᱸ ᱥᱩᱨ ᱥᱩᱯᱩᱨ ᱥᱟᱦᱟᱨ ᱛᱮ ᱡᱩᱫᱤᱢ ᱧᱮᱞ ᱟᱠᱟᱫ ᱠᱷᱟᱡ ᱛᱟᱦᱚᱞᱮ ᱤᱧᱫᱚ ᱚᱱᱟ ᱰᱟᱦᱟᱨ ᱛᱮᱜᱮᱧ ᱪᱟᱞᱟᱜᱼᱟ ᱪᱮᱫᱟᱜ ᱥᱮ ᱤᱧᱟᱹᱜ ᱫᱚ ᱢᱟᱱᱮ ᱩᱥᱟᱹᱨᱟ ᱪᱟᱞᱟᱜ ᱞᱟᱹᱜᱤᱫ ᱩᱥᱟᱹᱨᱟ ᱪᱟᱞᱟᱜ ᱦᱩᱭᱩᱜ ᱛᱤᱧᱟᱹ ᱚᱱᱟ ᱠᱷᱟᱹᱛᱤᱨ ᱛᱤᱧ ᱢᱮᱱᱮᱫᱼᱟ ᱡᱮ ᱦᱚᱜᱼᱚᱸᱭ ᱥᱩᱨᱼᱥᱩᱯᱩᱨ ᱰᱟᱦᱟᱨ ᱧᱮᱞ ᱠᱟᱱ ᱠᱷᱟᱱ ᱤᱧᱫᱚ ᱚᱱᱟ ᱰᱟᱦᱟᱨ ᱛᱮᱜᱮᱧ ᱪᱟᱞᱟᱜᱼᱟ